ᱟᱪᱪᱷᱟ ᱟᱵᱚ ᱴᱚᱴᱷᱟ ᱫᱚ ᱴᱟᱠᱟ ᱯᱚᱭᱥᱟ ᱨᱮᱭᱟᱜ ᱫᱚᱢᱮ ᱚᱵᱷᱟᱵ ᱚᱱᱟᱛᱮ ᱡᱟᱦᱟᱸᱛᱤᱱᱟᱹᱜ ᱜᱤᱫᱽᱨᱟᱹ ᱠᱚᱵᱚᱱ ᱚᱞ ᱯᱟᱲᱦᱟᱣᱮᱫ ᱠᱚᱣᱟ ᱵᱚᱱ ᱵᱟᱵᱚᱱ ᱤᱫᱤ ᱫᱟᱲᱮᱭᱟᱠᱚ ᱠᱟᱱᱟ ᱱᱤᱛᱳᱜ ᱪᱤᱠᱟᱹᱭᱮᱱᱟ ᱴᱟᱠᱟ ᱢᱟ ᱪᱤᱠᱟᱹ ᱠᱟᱛᱮᱢ ᱨᱳᱡᱽᱜᱟᱨᱟ ᱵᱟᱫᱽᱫᱷᱚ ᱦᱚᱲ ᱴᱷᱮᱱ ᱪᱟᱞᱟᱜ ᱦᱩᱭᱩᱜ ᱛᱟᱢᱟ ᱫᱤᱠᱩ ᱴᱷᱮᱱ ᱪᱟᱞᱟᱜ ᱦᱩᱭᱩᱜ ᱛᱟᱢᱟ ᱫᱤᱠᱩ ᱴᱷᱮᱱ ᱡᱩᱫᱤᱢ ᱪᱟᱞᱟᱣᱮᱱᱟ ᱟᱵᱚ ᱥᱟᱱᱛᱟᱲ ᱫᱚ ᱥᱟᱱᱛᱟᱲ ᱥᱟᱱᱛᱟᱲ ᱫᱚᱵᱚᱱ ᱜᱚᱞᱯᱷᱚ ᱡᱚᱝᱟᱜ ᱜᱮᱭᱟᱵᱚᱱ ᱥᱟᱞᱟ ᱫᱤᱠᱩ ᱠᱚᱠᱚ ᱢᱮᱱᱟ ᱱᱩᱠᱩ ᱵᱚᱠᱟᱪᱚᱫᱟ ᱢᱟᱹᱡᱷᱤ ᱭᱟ ᱤᱧᱟᱹᱜ ᱤᱧ ᱴᱷᱮᱱᱮ ᱠᱷᱟᱴᱟᱜ ᱠᱟᱱ ᱛᱮ ᱩᱱᱤᱭᱟᱜ ᱞᱟᱡ ᱫᱟᱜ ᱢᱟᱹᱲᱤ ᱵᱤᱜ ᱠᱟᱱ ᱛᱟᱭᱟ ᱟᱨ ᱤᱧ ᱵᱟᱹᱧ ᱟᱪᱩ ᱞᱮᱠᱷᱟᱱ ᱱᱩᱠᱩ ᱨᱮᱸᱜᱮᱡ ᱛᱮᱠᱚ ᱜᱩᱡᱩᱜᱼᱟ ᱦᱚᱸᱜᱼᱚᱭ ᱱᱚᱝᱠᱟ ᱠᱚ ᱢᱮᱛᱟᱵᱚᱱᱟ ᱫᱤᱠᱩ ᱟᱨᱮᱢ ᱪᱤᱠᱟᱹᱭᱟ ᱟᱵᱚ ᱥᱟᱱᱛᱟᱲ ᱜᱟᱛᱟᱠ ᱨᱮᱱ ᱦᱚᱲ ᱫᱚ ᱞᱟᱛᱟᱨ ᱨᱮᱜᱮ ᱢᱮᱱᱟᱜ ᱵᱚᱱ ᱛᱮ ᱠᱤᱪᱷᱩ ᱱᱮᱛᱟᱨ ᱦᱚᱸ ᱚᱱᱟ ᱠᱚ ᱱᱤᱛᱳᱜ ᱴᱟᱠᱟ ᱯᱚᱭᱥᱟ ᱵᱟᱹᱱᱩᱜᱼᱟ ᱛᱚ ᱟᱫᱚᱢ ᱪᱤᱠᱟᱹᱭᱟ ᱴᱟᱠᱟ ᱯᱚᱭᱥᱟ ᱵᱟᱹᱱᱩᱜ ᱛᱟᱵᱚᱱ ᱨᱮᱫᱚ ᱠᱟᱹᱢᱤ ᱠᱟᱛᱮ ᱵᱚᱱ ᱟᱹᱥᱩᱞᱚᱜ ᱠᱟᱱ ᱜᱮᱭᱟ ᱤᱱᱠᱟᱹ ᱠᱟᱛᱮ ᱜᱮ ᱡᱤᱵᱚᱱ ᱡᱟᱯᱚᱱ ᱵᱚᱱ ᱪᱟᱞᱟᱣ ᱟᱹᱜᱩᱭᱮᱫᱟ ᱦᱚᱸᱜᱼᱚᱭ ᱱᱚᱝᱠᱟ ᱛᱚ ᱦᱚᱸᱜᱼᱚᱭ ᱱᱟᱜᱮ ᱟᱫᱚᱢ ᱪᱤᱠᱟᱹᱭᱟ ᱛᱚᱵᱮ ᱵᱟᱢ ᱠᱟᱹᱢᱤᱭᱟ ᱚᱱᱛᱮ ᱛᱮᱦᱚᱸ ᱵᱟᱝ ᱡᱩᱛᱩᱜ ᱠᱟᱱᱟ ᱪᱤᱠᱟᱹ ᱠᱟᱛᱮ ᱴᱟᱠᱟ ᱯᱚᱭᱥᱟᱢ ᱨᱳᱡᱽᱜᱟᱨᱟ ᱚᱱᱟᱛᱮ ᱵᱟᱫᱽᱫᱚ ᱠᱟᱹᱢᱤ ᱠᱚᱦᱚᱸ ᱪᱟᱞᱟᱜ ᱦᱩᱭᱩᱜ ᱠᱟᱱ ᱜᱮᱭᱟ ᱪᱮᱫ ᱪᱚᱝ ᱴᱟᱠᱟ ᱯᱚᱭᱥᱟ ᱚᱵᱷᱟᱵ ᱦᱚᱲ ᱠᱟᱱᱟ ᱵᱚᱱ ᱟᱵᱚ ᱥᱟᱱᱛᱟᱲ ᱡᱟᱹᱛᱤ ᱫᱚ ᱚᱱᱟᱛᱮ ᱠᱟᱹᱢᱤ ᱦᱚᱲ ᱴᱷᱮᱱ ᱪᱟᱞᱟᱜ ᱜᱮ ᱦᱩᱭᱩᱜᱼᱟ ᱟᱨ ᱵᱟᱵᱚᱱ ᱪᱟᱞᱟᱣ ᱞᱮᱱᱠᱷᱟᱱ ᱫᱚ ᱴᱟᱠᱟ ᱯᱚᱭᱥᱟ ᱪᱤᱠᱟᱹᱛᱮᱢ ᱨᱳᱡᱽᱜᱟᱨ ᱫᱟᱲᱮᱭᱟᱜᱼᱟ ᱜᱤᱫᱟᱹᱨ ᱯᱟᱲᱦᱟᱜ ᱜᱤᱫᱟᱹᱨ ᱠᱚ ᱪᱤᱠᱟᱹᱛᱮᱢ ᱯᱟᱲᱦᱟᱣ ᱫᱟᱲᱭᱟᱠᱚᱣᱟ ᱟᱢ ᱡᱩᱫᱤ ᱚᱲᱟᱜ ᱨᱮᱜᱮᱢ ᱛᱟᱦᱮᱱᱟ ᱟᱨᱮᱢ ᱢᱮᱱᱟ ᱴᱟᱠᱟ ᱫᱚ ᱤᱧᱟᱹᱜ ᱫᱚ ᱵᱟᱝ ᱦᱩᱭᱩᱜ ᱠᱟᱱ ᱛᱤᱧᱟᱹ ᱪᱤᱠᱟᱹᱛᱮ ᱴᱟᱠᱟ ᱦᱩᱭᱩᱜ ᱛᱟᱢᱟ ᱟᱢ ᱢᱚᱴᱟᱢᱩᱴᱤ ᱠᱷᱟᱴᱟᱜ ᱦᱩᱭᱩᱜ ᱛᱟᱢᱟ ᱦᱚᱲ ᱴᱷᱮᱱ ᱪᱟᱞᱟᱜ ᱦᱩᱭᱩᱜ ᱛᱟᱢᱟ ᱛᱚᱵᱮ ᱛᱚ ᱴᱟᱠᱟ ᱫᱚᱢ ᱨᱚᱡᱜᱟᱨᱟ ᱦᱮᱸ ᱟᱫᱚ ᱱᱚᱜᱼᱚᱭ ᱱᱚᱝᱠᱟ ᱜᱮ ᱫᱤᱠᱩ ᱫᱚᱠᱚ ᱢᱮᱛᱟᱣ ᱟᱵᱚᱱᱟ ᱚᱱᱟ ᱛᱮ ᱟᱵᱚᱣᱟᱜ ᱚᱞ ᱪᱤᱠᱤ ᱵᱷᱟᱥᱟ ᱥᱮ ᱥᱟᱱᱛᱟᱲ ᱵᱷᱟᱥᱟ ᱫᱚ ᱠᱟᱹᱴᱤᱡ ᱫᱚ ᱦᱤᱨᱠᱷᱟᱹᱣᱟᱜ ᱜᱮᱭᱟ ᱠᱚ ᱟᱨ ᱪᱮᱫ ᱪᱚᱝ ᱫᱤᱠᱩ ᱫᱚ ᱦᱮᱸ ᱚᱱᱟᱛᱮ ᱟᱫᱚᱢ ᱪᱤᱠᱟᱹᱭᱟ ᱠᱟᱹᱢᱤ ᱜᱮ ᱦᱩᱭᱩᱜ ᱠᱟᱱ ᱛᱟᱵᱚᱱᱟ